ᱦᱮᱞᱳ ᱦᱮᱸ ᱰᱚᱠᱴᱚᱨ ᱥᱚᱨᱚᱥᱚᱛᱤ ᱢᱮᱰᱟᱢ ᱥᱮ ᱚᱠᱚᱭ ᱚᱻ ᱤᱧ ᱫᱚ ᱱᱚᱜ ᱚᱭ ᱱᱚᱣᱟ ᱯᱟᱥᱮ ᱴᱚᱞᱟ ᱨᱮᱱ ᱠᱟᱹᱱᱟᱹᱧ ᱠᱚᱱᱤᱠᱟ ᱫᱤ ᱚᱻ ᱱᱚᱜ ᱚᱭ ᱨᱟᱱ ᱨᱮ ᱞᱟᱜᱤᱜ ᱛᱷᱚᱲᱟᱧ ᱠᱩᱞᱤ ᱡᱚᱝ ᱠᱚᱜᱼᱟ ᱨᱟᱱ ᱵᱟᱠᱷᱨᱟ ᱛᱮ ᱠᱚ ᱫᱤᱱ ᱠᱷᱚᱱᱟᱜ ᱮᱠᱟᱞ ᱡᱟᱸᱜᱟ ᱠᱚ ᱦᱟᱥᱩᱭᱤᱫᱤᱧ ᱠᱟᱱᱟ ᱫᱤᱭᱮ ᱚᱱᱟ ᱞᱟᱜᱤᱜ ᱛᱮ ᱪᱮᱜ ᱨᱟᱱᱤᱧ ᱵᱮᱵᱚᱦᱟᱨᱟ ᱥᱮ ᱚᱠᱟᱨᱮ ᱱᱚᱰᱮ ᱥᱩᱨ ᱠᱚᱨᱮ ᱦᱟᱥᱯᱟᱛᱟᱞ ᱠᱚ ᱢᱮᱱᱟᱜᱼᱟ ᱥᱮ ᱪᱮᱫ ᱚᱱᱟ ᱜᱮ ᱠᱩᱞᱤ ᱞᱟᱹᱜᱤᱫ ᱤᱧ ᱯᱷᱳᱱᱮᱫ ᱠᱟᱱ ᱛᱟᱦᱮᱸᱱᱟ

ᱦᱮᱸ ᱦᱮᱸ ᱦᱮᱸ ᱦᱮᱸᱻ ᱦᱮᱸ ᱦᱮᱸ ᱦᱮᱸᱻ ᱦᱮᱸ ᱚᱻ ᱦᱮᱸ ᱦᱮᱸ

ᱚᱻ ᱦᱮᱸ ᱦᱮᱸ ᱴᱷᱤᱠ ᱜᱮᱭᱟ ᱛᱟᱦᱞᱮ ᱚᱱᱟ ᱠᱚᱢ ᱵᱟᱲᱟᱭ ᱪᱚ ᱠᱤᱫᱤᱧᱟ ᱟᱭᱢᱟ ᱥᱟᱨᱦᱟᱣ ᱚᱱᱟ ᱵᱟᱠᱷᱨᱟᱛᱮ ᱟᱨ ᱟᱞᱮ ᱟᱛᱩ ᱴᱚᱞᱟ ᱠᱚᱨᱮ ᱢᱟ ᱱᱤᱭᱟᱹ ᱥᱩᱢᱟᱹᱭ ᱵᱩᱜᱤᱛᱮ ᱨᱩᱣᱟᱹ ᱠᱚ ᱧᱟᱢ ᱵᱟᱲᱟᱭᱮᱜ ᱠᱚᱣᱟ ᱛᱟᱦᱞᱮ ᱡᱚᱛᱚ ᱠᱚᱧ ᱞᱟᱹᱭ ᱵᱟᱲᱟᱣ ᱠᱚᱣᱟᱹᱧ ᱛᱟᱞᱦᱮ ᱪᱟᱞᱟᱜᱼᱟᱞᱮ ᱦᱮᱸ ᱦᱮᱸ ᱦᱮᱸ ᱴᱷᱤᱠ ᱜᱮᱭᱟ ᱛᱟᱞᱦᱮ ᱟᱭᱢᱟ ᱥᱟᱨᱦᱟᱣ ᱦᱮᱸ ᱛᱟᱞᱦᱮ ᱦᱮᱸ ᱦᱮᱸ ᱫᱚᱦᱚᱭᱮᱫᱟᱹᱧ